ᱤᱧ ᱫᱚ ᱮᱱᱮᱡ ᱨᱮᱭᱟᱜ ᱦᱩᱱᱟᱹᱨ ᱥᱚᱲᱠᱚ ᱞᱟᱹᱜᱤᱫ ᱛᱟᱞᱢᱟᱛᱨᱟ ᱥᱮ ᱪᱷᱚᱱᱫᱚ ᱥᱚᱲᱠᱚ ᱦᱩᱭᱩᱜ ᱛᱤᱧᱟᱹ ᱥᱮ ᱥᱟᱵ ᱫᱚᱦᱚ ᱦᱩᱭᱩᱜ ᱛᱤᱧᱟᱹ ᱟᱨ ᱡᱩᱫᱤ ᱚᱱᱟ ᱮᱱᱮᱡ ᱨᱮ ᱥᱤᱨᱯᱟᱹ ᱠᱚᱹᱧ ᱧᱟᱢ ᱤᱫᱤᱭᱟ ᱛᱚᱵᱮ ᱟᱱᱟᱜ ᱜᱮ ᱩᱫᱽᱜᱟᱹᱣ ᱤᱧ ᱛᱟᱦᱮᱱᱟ